ᱤᱧ ᱫᱚ ᱪᱟᱥ ᱵᱟᱥ ᱞᱟᱹᱜᱤᱫ ᱫᱚ ᱱᱚᱣᱟ ᱜᱤ ᱛᱤ ᱯᱤᱲᱦᱤ ᱪᱮᱛᱟᱞ ᱠᱩ ᱞᱟᱹᱜᱤᱫ ᱫᱤᱥ ᱦᱩᱫᱤᱥ ᱤᱧ ᱮᱢᱟ ᱪᱟᱥ ᱵᱟᱥ ᱫᱚ ᱟᱹᱰᱤ ᱟᱡᱷᱟᱴ ᱜᱮᱭᱟ ᱢᱮᱱᱠᱷᱟᱱ ᱡᱩᱫᱤ ᱦᱚᱲᱢᱚ ᱨᱮ ᱫᱟᱲᱮ ᱦᱚᱲᱢᱚ ᱨᱤ ᱫᱟᱲᱮ ᱛᱟᱦᱮᱱ ᱠᱷᱟᱱ ᱢᱟ ᱦᱚᱲᱢᱚ ᱠᱮᱴᱮᱡ ᱠᱟᱛᱮ ᱪᱟᱥ ᱵᱟᱥ ᱫᱚ ᱜᱟᱱᱚᱜ ᱜᱮᱭᱟ ᱪᱟᱥ ᱵᱟᱥ ᱦᱚᱸ ᱵᱷᱟᱜᱮ ᱜᱮᱭᱟ ᱱᱤᱡᱮ ᱪᱟᱥ ᱠᱟᱛᱮᱢᱚᱱᱟ ᱦᱳᱲᱳ ᱪᱟᱣᱞᱮ ᱚᱱᱚᱱᱟᱜ ᱜᱮ ᱦᱩᱭᱩᱜᱼᱟ ᱚᱱᱟᱜᱤᱧ ᱢᱮᱱᱟ ᱪᱟᱥ ᱵᱟᱥ ᱫᱚ ᱟᱹᱰᱤ ᱜᱮ ᱵᱷᱟᱜᱮ ᱜᱮᱭᱟ